ᱡᱤᱞᱤᱧ ᱥᱟᱸᱜᱷᱟᱨ ᱫᱚ ᱥᱟᱱᱟᱢ ᱦᱚᱲ ᱜᱮᱠᱚ ᱠᱩᱥᱤᱭᱟᱜᱼᱟ ᱪᱮᱫᱟᱜ ᱥᱮ ᱥᱟᱸᱜᱷᱟᱨ ᱡᱚᱝ ᱫᱚ ᱢᱚᱱᱮ ᱨᱮ ᱟᱹᱰᱤ ᱨᱚᱠᱚᱢ ᱱᱟᱱᱟ ᱦᱩᱱᱟᱹᱨ ᱨᱟᱹᱥᱠᱟᱹᱭ ᱪᱮᱦᱮᱞ ᱪᱮᱯᱮᱞᱟ ᱢᱚᱱᱮ ᱨᱮᱭᱟᱜ ᱟᱭᱠᱟᱹ ᱠᱚ ᱡᱤᱭᱟᱹᱲ ᱜᱚᱫᱚᱜᱼᱟ ᱢᱮᱱᱠᱷᱟᱱ ᱥᱟᱸᱜᱷᱟᱨ ᱞᱟᱹᱜᱤᱫ ᱡᱩᱫᱤ ᱡᱤᱞᱤᱧ ᱥᱮ ᱥᱟᱺᱜᱤᱧ ᱧᱚᱜ ᱮᱢ ᱥᱮᱱ ᱞᱮᱱ ᱠᱷᱟᱱ ᱡᱤᱞᱤᱧ ᱵᱟᱭᱠᱤᱝ ᱴᱨᱤᱯ ᱨᱮ ᱟᱭᱢᱟ ᱜᱚᱴᱟᱝ ᱠᱟᱛᱷᱟ ᱠᱚ ᱩᱭᱟᱹᱨ ᱵᱷᱟᱵᱽᱱᱟ ᱥᱮ ᱢᱟᱲᱟᱝ ᱠᱷᱚᱱ ᱥᱟᱯᱲᱟᱣ ᱛᱟᱦᱮᱱ ᱫᱚ ᱟᱹᱰᱤ ᱜᱮ ᱞᱟᱹᱠᱛᱤ ᱜᱮᱭᱟ ᱡᱚᱛᱚ ᱠᱷᱚᱱ ᱢᱟᱲᱟᱝ ᱢᱟ ᱡᱟᱦᱟᱸ ᱵᱟᱭᱤᱠ ᱥᱮ ᱥᱟᱸᱜᱷᱟᱨᱮᱢ ᱥᱮᱱᱚᱜ ᱠᱷᱟᱱ ᱫᱚ ᱜᱟᱹᱰᱤ ᱨᱮᱭᱟᱜ ᱠᱟᱜᱚᱡᱽ ᱯᱚᱛᱨᱚ ᱥᱮ ᱞᱟᱭᱥᱮᱱᱥ ᱠᱚ ᱴᱷᱤᱠ ᱢᱮᱱᱟᱜᱼᱟ ᱥᱮ ᱵᱟᱝ ᱚᱱᱟ ᱧᱮᱞ ᱦᱩᱭᱩᱜᱼᱟ ᱱᱤᱭᱟᱹ ᱛᱟᱭᱚᱢ ᱜᱟᱹᱰᱤ ᱨᱮᱭᱟᱜ ᱡᱚᱱᱛᱨᱚ ᱠᱚ ᱴᱷᱤᱠ ᱟᱥᱮ ᱵᱟᱝ ᱱᱚᱶᱟ ᱠᱚ ᱧᱮᱞ ᱦᱩᱭᱩᱜᱼᱟ ᱡᱩᱫᱤ ᱡᱤᱞᱤᱧ ᱵᱟᱭᱠᱤᱝ ᱮᱢ ᱥᱮᱱᱚᱜ ᱠᱷᱟᱱ ᱫᱚ ᱦᱚᱨ ᱵᱤᱨ ᱨᱮ ᱵᱟᱥᱟ ᱰᱮᱨᱟ ᱦᱚᱸ ᱦᱩᱭᱩᱜ ᱛᱟᱦᱮᱸ ᱦᱩᱭᱩᱜᱼᱟ ᱚᱱᱟ ᱞᱟᱹᱜᱤᱫ ᱧᱤᱫᱟᱹ ᱡᱟᱹᱯᱤᱫ ᱛᱟᱢᱵᱩ ᱡᱚᱢ ᱧᱩᱣᱟᱜ ᱤᱫᱤ ᱟᱹᱰᱤ ᱞᱟᱹᱠᱛᱤᱭᱟ ᱚᱱᱟ ᱥᱟᱶᱛᱮ ᱢᱤᱫ ᱵᱟᱨ ᱛᱤᱨᱮ ᱯᱚᱭᱥᱟ ᱠᱟᱹᱣᱰᱤᱢ ᱥᱟᱵ ᱞᱮᱠᱷᱟᱱ ᱦᱚᱨ ᱵᱤᱨ ᱨᱮ ᱡᱟᱦᱟᱱᱟᱜ ᱜᱮ ᱚᱥᱩᱵᱤᱫᱷᱟ ᱠᱚ ᱦᱩᱭ ᱞᱮᱱ ᱠᱷᱟᱱ ᱥᱮ ᱜᱟᱹᱰᱤ ᱠᱚ ᱯᱟᱢᱪᱟᱨ ᱞᱮᱱᱠᱷᱟᱱ ᱥᱮ ᱟᱨᱦᱚᱸ ᱡᱚᱢᱟᱜ ᱧᱩᱣᱟᱜ ᱠᱚ ᱪᱟᱵᱟ ᱞᱮᱱ ᱠᱷᱟᱱ ᱚᱱᱟ ᱠᱚᱢ ᱠᱤᱨᱤᱧ ᱫᱟᱲᱮᱭᱟᱜᱼᱟ